ᱟᱞᱮ ᱴᱚᱴᱷᱟ ᱨᱮ ᱫᱟᱨᱮᱼᱱᱟᱹᱲᱤ ᱠᱚᱫᱚ ᱟᱭᱢᱟᱜᱮ ᱢᱮᱱᱟᱜᱼᱟ ᱟᱨ ᱢᱮᱱᱟᱜᱼᱟ ᱟᱹᱰᱤ ᱟᱭᱢᱟ ᱜᱮ ᱢᱟᱛᱠᱚᱢ ᱫᱟᱨᱮ ᱛᱮᱨᱮᱞ ᱫᱟᱨᱮ ᱛᱟᱨᱚᱵ ᱫᱟᱨᱮ ᱦᱟᱴ ᱫᱟᱨᱮ ᱮᱢᱟᱱ ᱛᱮ ᱫᱟᱨᱮᱼᱱᱟᱹᱲᱤ ᱠᱚ ᱢᱮᱱᱟᱜᱼᱟ ᱟᱨ ᱟᱹᱰᱤ ᱞᱮᱠᱟᱱ ᱫᱟᱨᱮᱼᱱᱟᱹᱲᱤ ᱠᱚᱦᱚᱸ ᱢᱮᱱᱟᱜᱼᱟ ᱥᱮ ᱤᱱᱟᱹ ᱟᱞᱮ ᱥᱩᱨ ᱥᱟᱰᱜᱮ ᱥᱮ ᱟᱹᱛᱩ ᱵᱟᱦᱮᱨ ᱠᱚᱨᱮ ᱦᱚᱸ ᱢᱮᱱᱟᱜ ᱜᱮᱭᱟ